ᱡᱚᱦᱟᱨ ᱜᱮ ᱜᱚᱢᱠᱮ ᱤᱧ ᱥᱩᱥᱟᱱᱛᱚ ᱦᱮᱢᱵᱨᱚᱢᱤᱧ ᱞᱟᱹᱭᱮᱫᱟ ᱤᱧ ᱟᱯᱮ ᱴᱷᱮᱱ ᱠᱷᱚᱱ ᱢᱤᱫᱴᱮᱱ ᱞᱩᱜᱽᱲᱤᱡᱤᱧ ᱚᱰᱟᱨ ᱞᱮᱫᱟ ᱠᱤᱱᱛᱩ ᱚᱱᱟ ᱞᱩᱜᱽᱲᱤᱡ ᱫᱚ ᱤᱧ ᱴᱷᱮᱱ ᱵᱟᱝ ᱥᱮᱴᱮᱨ ᱠᱟᱱᱟ ᱚᱰᱟᱨ ᱫᱚ ᱵᱟᱹᱛᱤᱞ ᱟᱠᱟᱱᱟ ᱠᱤᱱᱛᱩ ᱤᱧ ᱫᱚ ᱟᱯᱮ ᱴᱷᱮᱱ ᱯᱚᱭᱥᱟ ᱫᱚᱧ ᱮᱢ ᱟᱠᱟᱫᱟ ᱫᱟᱭᱟ ᱠᱟᱛᱮᱫ ᱚᱱᱟ ᱯᱚᱭᱥᱟ ᱫᱚ ᱚᱠᱟ ᱞᱮᱠᱟ ᱠᱟᱛᱮᱫ ᱯᱷᱮᱨᱚᱛᱤᱧ ᱧᱟᱢᱟ ᱚᱱᱟ ᱞᱟᱹᱭᱟᱹᱧ ᱯᱮ ᱪᱮᱫᱟᱜ ᱥᱮ ᱵᱟᱝᱢᱟ ᱚᱱᱟ ᱠᱟᱹᱣᱰᱤ ᱫᱚ ᱤᱧ ᱟᱹᱰᱤᱜᱮ ᱞᱟᱹᱠᱛᱤᱭᱟᱜ ᱠᱟᱱ ᱛᱤᱧᱟ ᱟᱞᱮ ᱫᱚ ᱟᱹᱰᱤ ᱨᱮᱸᱜᱮᱡ ᱱᱟᱪᱟᱨ ᱦᱚᱲ ᱠᱟᱱᱟᱞᱮ ᱟᱞᱮ ᱴᱷᱮᱱ ᱫᱚ ᱵᱮᱥᱤ ᱠᱟᱹᱣᱰᱤ ᱫᱚ ᱵᱟᱝ ᱛᱟᱦᱮᱱᱟ ᱟᱹᱰᱤ ᱠᱚᱢ ᱠᱟᱹᱣᱰᱤᱜᱮ ᱛᱟᱦᱮᱱᱟ ᱚᱱᱟ ᱠᱟᱹᱣᱰᱤ ᱫᱚ ᱤᱧ ᱟᱹᱰᱤᱜᱮ ᱞᱟᱹᱠᱛᱤᱭᱟᱜ ᱠᱟᱱ ᱛᱤᱧᱟᱹ ᱪᱮᱫᱟᱜ ᱥᱮ ᱵᱟᱝᱢᱟ ᱤᱧ ᱦᱚᱸ ᱯᱟᱲᱦᱟᱣ ᱜᱤᱫᱽᱨᱟᱹ ᱜᱮ ᱠᱟᱹᱱᱟᱹᱧ ᱤᱥᱠᱩᱞ ᱠᱚᱞᱮᱡᱽ ᱦᱮᱡ ᱪᱟᱞᱟᱣ ᱞᱟᱹᱜᱤᱫ ᱤᱧ ᱦᱚᱸ ᱠᱟᱹᱣᱰᱤ ᱞᱟᱹᱠᱛᱤᱭᱤᱧᱟ